ᱤᱥᱠᱩᱞ ᱠᱚᱞᱮᱡᱽ ᱨᱮᱠᱚ ᱦᱤᱡᱩᱜ ᱠᱟᱱ ᱛᱟᱦᱮᱱᱟ ᱟᱞᱮ ᱫᱚ ᱵᱟᱞᱮ ᱵᱟᱲᱟᱭ ᱠᱟᱱ ᱛᱟᱦᱮᱱᱟ ᱫᱟᱨᱮ ᱠᱚᱠᱚ ᱨᱚᱦᱚᱭ ᱦᱚᱪᱚᱭᱮᱫ ᱞᱮ ᱛᱟᱦᱮᱱᱟ ᱟᱨ ᱫᱟᱨᱮ ᱠᱷᱚᱡ ᱞᱩᱢᱟᱹᱝ ᱠᱚ ᱥᱚᱣᱟᱯᱳᱠᱟ ᱠᱚ ᱦᱩᱭᱩᱜ ᱠᱟᱱ ᱛᱟᱦᱮᱱᱟ ᱥᱳᱣᱟᱯᱳᱠᱟ ᱠᱚ ᱦᱩᱭᱩᱜ ᱠᱟᱱ ᱛᱟᱦᱮᱱ